ᱱᱚᱣᱟ ᱥᱤᱧᱚᱛ ᱫᱤᱥᱚᱢ ᱨᱮᱭᱟᱜ ᱟᱭᱢᱟ ᱯᱚᱱᱚᱛ ᱠᱚᱨᱮ ᱡᱟᱦᱟᱸᱭ ᱛᱤᱱᱟᱹᱜ ᱥᱟᱱᱛᱟᱲ ᱠᱚ ᱜᱤᱨᱟᱹᱵᱟᱥᱮᱫᱠᱟᱱ ᱚᱱᱟ ᱠᱚ ᱢᱩᱫᱽᱨᱮ ᱱᱚᱣᱟ ᱯᱚᱪᱷᱤᱢ ᱵᱟᱝᱞᱟ ᱯᱚᱱᱚᱛ ᱨᱮ ᱦᱚᱸ ᱟᱭᱢᱟ ᱜᱟᱱ ᱜᱮ ᱵᱚᱱ ᱥᱟᱱᱛᱟᱲ ᱡᱟᱹᱛ ᱠᱚ ᱜᱤᱨᱟᱹᱵᱟᱥᱮᱫᱟ ᱱᱩᱠᱩ ᱜᱤᱨᱟ ᱵᱟᱥᱮᱫᱟ ᱵᱚᱱ ᱟᱨ ᱟᱵ ᱥᱟᱱᱛᱟᱲ ᱡᱟᱹᱛᱼᱟᱜ ᱡᱮ ᱞᱮᱠᱟ ᱟᱯᱟᱱ ᱟᱹᱯᱤᱱ ᱡᱟᱹᱛᱼᱟᱜ ᱟᱯᱟᱱ ᱟᱹᱯᱤᱱ ᱯᱟᱨᱥᱤ ᱢᱮᱱᱟᱜ ᱛᱟᱵᱚᱱᱟ ᱚᱱᱠᱟ ᱜᱮ ᱟᱵᱚ ᱥᱟᱱᱛᱟᱲ ᱡᱟᱹᱛᱤᱭᱟᱜ ᱦᱚᱸ ᱥᱟᱱᱛᱟᱲᱤ ᱯᱟᱹᱨᱥᱤ ᱢᱮᱱᱟᱜ ᱛᱟᱵᱚᱱᱟ ᱱᱚᱣᱟ ᱟᱵᱚᱣᱟᱜ ᱥᱟᱱᱛᱟᱲᱤ ᱯᱟᱹᱨᱥᱤ ᱥᱮᱫᱟᱭ ᱢᱮᱱᱮᱫ ᱦᱤᱦᱤᱲᱤ ᱯᱤᱯᱤᱲᱤ ᱠᱷᱚᱱ ᱱᱤᱛ ᱫᱷᱟᱹᱵᱤᱡ ᱦᱤᱦᱤᱲᱤ ᱯᱤᱯᱤᱲᱤ ᱠᱷᱚᱱ ᱥᱤᱨᱡᱟᱹᱣᱟᱜ ᱟᱨ ᱱᱤᱛ ᱫᱷᱟᱹᱵᱤᱡ ᱚᱱᱠᱟ ᱜᱮ ᱨᱤᱦᱤᱲ ᱢᱮᱱᱟᱜ ᱟᱠᱟᱫ ᱛᱟᱵᱚᱱᱟ ᱱᱚᱣᱟ ᱟᱵᱚ ᱥᱟᱱᱛᱟᱲᱤ ᱯᱟᱹᱨᱥᱤ ᱱᱚᱝᱠᱟ ᱮᱱᱮᱢ ᱮ ᱥᱚ ᱫᱚᱦᱚᱣ ᱟᱠᱟᱫᱟ ᱛᱟᱵᱚᱱᱟ ᱢᱮᱱᱮᱫ ᱱᱚᱣᱟ ᱥᱟᱱᱛᱟᱲᱤ ᱯᱟᱹᱨᱥᱤ ᱟᱵᱚᱣᱟᱜ ᱩᱯᱩᱨᱩᱢ ᱥᱮᱯᱮᱧ ᱫᱚᱦᱚ ᱨᱮ ᱢᱤᱫ ᱴᱟᱱ ᱟᱹᱰᱤ ᱢᱟᱨᱟᱝ ᱚᱥᱟᱢᱵᱷᱮᱲ ᱮᱱᱮᱢ ᱢᱮᱱᱟᱜ ᱛᱟᱭᱟ ᱢᱤᱫ ᱴᱮᱱ ᱡᱟᱹᱛᱟᱜ ᱯᱩᱭᱞᱩ ᱩᱯᱩᱨᱩᱢ ᱫᱚ ᱦᱩᱭᱩᱜ ᱠᱟᱱᱟ ᱟᱭᱟᱜ ᱯᱟᱹᱨᱥᱤ ᱟᱭᱟᱜ ᱯᱟᱹᱨᱥᱤ ᱛᱮᱜᱮ ᱟᱭᱟᱜ ᱥᱟᱱᱟᱢᱟᱜ ᱥᱟᱱᱟᱢ ᱞᱮᱠᱟᱱᱟᱜ ᱩᱯᱨᱩᱢ ᱮ ᱥᱚᱫᱚᱨ ᱫᱟᱲᱮᱭᱟᱜᱼᱟ ᱚᱱᱟ ᱠᱚ ᱩᱯᱩᱨᱩᱢ ᱢᱩᱫᱽᱨᱮ ᱞᱟᱠᱪᱟᱨ ᱞᱟᱠᱪᱟᱨ ᱫᱚ ᱦᱩᱭᱩᱜ ᱠᱟᱱᱟ ᱟᱵᱚ ᱥᱟᱱᱛᱟᱲᱟᱜ ᱢᱤᱫ ᱢᱟᱨᱟᱝ ᱩᱯᱩᱨᱩᱢ ᱜᱮ ᱢᱮᱱᱮᱫ ᱱᱚᱣᱟ ᱩᱯᱩᱨᱩᱢ ᱱᱚᱣᱟ ᱞᱟᱠᱪᱟᱨ ᱩᱯᱩᱨᱩᱢ ᱟᱵᱚ ᱚᱱᱟ ᱥᱟᱱᱛᱟᱲᱤ ᱯᱟᱹᱨᱥᱤ ᱛᱮᱜᱮ ᱱᱤᱛ ᱦᱚᱸ ᱡᱤᱭᱟᱹᱲ ᱢᱮᱱᱟᱜᱼᱟ ᱪᱮᱫᱟᱜ ᱥᱮ ᱟᱵᱚᱣᱟᱜ ᱱᱚᱣᱟ ᱞᱟᱠᱪᱟᱨ ᱠᱚ ᱥᱟᱱᱛᱟᱲᱤ ᱯᱟᱹᱨᱥᱤ ᱛᱮᱜᱮ ᱞᱟᱠᱪᱟᱨ ᱨᱮᱭᱟᱜ ᱡᱟᱦᱟᱸ ᱟᱹᱱ ᱟᱹᱨᱤ ᱨᱟᱹᱭᱨᱤᱛ ᱟᱹᱨᱤ ᱪᱟᱹᱞᱤ ᱥᱟᱱᱟᱢᱟᱜ ᱛᱚᱞ ᱨᱤᱦᱤᱰ ᱢᱮᱱᱟᱜ ᱟᱠᱟᱫᱟ ᱪᱟᱢ ᱞᱟᱹᱭ ᱚᱞ ᱠᱟᱛᱮ ᱪᱟᱢ ᱞᱟᱹᱭ ᱛᱚᱞ ᱠᱟᱛᱮ ᱢᱮᱱᱮᱫ ᱢᱚᱪᱟ ᱢᱚᱪᱟ ᱛᱮ ᱦᱚᱸ ᱡᱮᱞᱮᱠᱟ ᱥᱮᱨᱮᱧ ᱥᱟᱱᱛᱟᱲᱤ ᱯᱟᱹᱨᱥᱤ ᱛᱮ ᱡᱮᱢᱚᱱ ᱥᱮᱨᱮᱧ ᱵᱤᱱᱛᱤ ᱵᱟᱠᱷᱮᱬ ᱡᱷᱟᱹᱨᱱᱤ ᱢᱟᱱᱛᱟᱨ ᱮᱢᱟᱱᱟᱜ ᱞᱟᱹᱭ ᱞᱟᱠᱪᱟᱨ ᱨᱮᱱᱟᱜ ᱥᱟᱱᱟᱢᱟᱜ ᱱᱚᱣᱟ ᱟᱵᱚ ᱥᱟᱱᱛᱟᱲᱤ ᱯᱟᱹᱨᱥᱤ ᱛᱮᱜᱮ ᱛᱚᱞ ᱨᱤᱦᱤᱰ ᱢᱮᱱᱟᱜ ᱟᱠᱟᱫᱟ ᱡᱟᱦᱟᱸ ᱠᱷᱟᱹᱛᱤᱨ ᱟᱵᱚ ᱱᱚᱣᱟ ᱞᱟᱠᱪᱟᱨ ᱩᱯᱩᱨᱩᱢ ᱫᱚᱦᱚᱭ ᱨᱮ ᱱᱚᱣᱟ ᱥᱟᱱᱛᱟᱲᱤ ᱯᱟᱹᱨᱥᱤ ᱨᱮᱭᱟᱜ ᱮᱱᱮᱢ ᱫᱚ ᱟᱹᱰᱤ ᱜᱮ ᱚᱥᱟᱢᱵᱷᱮᱲ ᱜᱮᱭᱟ ᱱᱚᱣᱟ ᱥᱟᱱᱛᱟᱲᱤ ᱯᱟᱹᱨᱥᱤ ᱦᱚᱛᱮᱛᱮ ᱛᱮᱜᱮ ᱛᱮᱦᱮᱧ ᱟᱵᱚᱣᱟᱜ ᱞᱟᱹᱭ ᱞᱟᱠᱪᱟᱨ ᱟᱹᱞᱤ ᱟᱹᱨᱤ ᱪᱟᱹᱞᱤ ᱢᱤᱫ ᱯᱩᱥᱴᱟᱹᱣ ᱨᱩᱯ ᱛᱮ ᱥᱚᱫᱚᱨ ᱫᱟᱲᱮᱭᱟᱜ ᱠᱟᱱᱟ ᱡᱟᱦᱟᱸ ᱠᱷᱟᱹᱛᱤᱨ ᱥᱟᱹᱨᱤ ᱜᱮ ᱱᱚᱣᱟ ᱥᱟᱱᱛᱟᱲᱤ ᱯᱟᱹᱨᱥᱤ ᱨᱮ ᱟᱵᱚ ᱥᱟᱱᱛᱟᱲ ᱡᱟᱹᱛ ᱛᱮᱭᱟᱜ ᱥᱮ ᱟᱵᱚ ᱥᱟᱱᱛᱟᱲᱟᱜ ᱞᱟᱠᱪᱟᱨ ᱢᱤᱫ ᱥᱚᱱᱟ ᱛᱟᱹᱨᱤ ᱞᱮᱠᱟ ᱥᱮᱯᱮᱧ ᱫᱚᱦᱚ ᱟᱠᱟᱫᱼᱟᱭ ᱱᱚᱣᱟ ᱟᱵᱚᱣᱟᱜ ᱥᱟᱱᱛᱟᱲᱤ ᱯᱟᱹᱨᱥᱤ ᱜᱮ ᱥᱟᱱᱛᱟᱲᱤ ᱯᱟᱹᱨᱥᱤ ᱦᱚᱛᱮᱛᱮ ᱜᱮ ᱟᱵᱚᱣᱟᱜ ᱞᱟᱠᱪᱟᱨ ᱡᱤᱭᱟᱹᱲ ᱢᱮᱱᱟᱜᱼᱟ ᱥᱮ ᱢᱤᱫ ᱱᱚᱣᱟ ᱩᱯᱩᱨᱩᱢ ᱮ ᱥᱚᱫᱚᱨ ᱟᱠᱟᱫ